ᱤᱧ ᱡᱚᱠᱷᱚᱱ ᱮᱭᱟᱭ ᱪᱟᱞᱟᱪ ᱨᱮᱧ ᱯᱟᱲᱦᱟᱜ ᱠᱟᱱ ᱛᱟᱦᱮᱸ ᱩᱱ ᱚᱠᱛᱚ ᱟᱞᱮ ᱟᱛᱳ ᱨᱮ ᱦᱩᱞ ᱢᱟᱦᱟ ᱞᱮᱥᱟᱦᱮᱫ ᱦᱮᱫ ᱛᱮ ᱡᱟᱦᱟᱸ ᱞᱟᱠᱪᱟᱨ ᱟᱠᱷᱲᱟ ᱥᱟᱯᱲᱟᱣ ᱞᱮᱱᱟ ᱚᱱᱟᱨᱮ ᱚᱱᱚᱲᱦᱮᱸ ᱞᱟᱹᱭ ᱥᱚᱫᱚᱨ ᱞᱮᱫᱟ ᱚᱱᱟ ᱚᱱᱚᱲᱦᱮᱸ ᱞᱟᱹᱭ ᱠᱟᱛᱮ ᱞᱟᱭ ᱠᱟᱛᱮ ᱟᱹᱰᱤ ᱨᱟᱹᱥᱠᱟᱹᱧ ᱟᱴᱠᱟᱨ ᱞᱮᱫᱟ